ᱤᱧ ᱵᱟᱵᱟ ᱥᱮ ᱦᱟᱲᱟᱢᱵᱟ ᱴᱷᱮᱱ ᱤᱧ ᱟᱸᱡᱚᱢᱟᱠᱚ ᱟᱸᱡᱚᱢ ᱟᱜᱩᱣᱟᱠᱟᱫᱟ ᱱᱚᱝᱠᱟᱱ ᱠᱤᱪᱷᱩ ᱢᱟᱨᱟᱝ ᱱᱮᱛᱟᱣᱟᱜ ᱧᱩᱛᱩᱢ ᱫᱚ ᱦᱩᱭᱩᱜ ᱠᱟᱱᱟ ᱥᱤᱫᱩ ᱟᱨ ᱠᱟᱱᱩ ᱪᱮᱫᱟᱜ ᱥᱮ ᱵᱟᱝᱢᱟ ᱱᱩᱠᱤᱱ ᱫᱚ ᱤᱝᱨᱮᱡ ᱵᱤᱨᱩᱫᱽᱫᱷᱮ ᱠᱤᱱ ᱞᱟᱹᱲᱦᱟᱹᱭ ᱞᱮᱫᱟ ᱚᱱᱟ ᱞᱟᱹᱲᱦᱟᱹᱭ ᱫᱚ ᱪᱮᱫ ᱠᱷᱟᱹᱛᱤᱨ ᱚᱱᱟ ᱞᱟᱹᱲᱦᱟᱹᱭ ᱫᱚ ᱦᱩᱭᱩᱜ ᱠᱟᱱᱟ ᱡᱚᱠᱷᱚᱱ ᱤᱝᱨᱮᱡ ᱵᱷᱟᱨᱚᱛ ᱫᱤᱥᱚᱢ ᱛᱮᱠᱚ ᱵᱚᱞᱚ ᱞᱮᱱᱟ ᱩᱱ ᱥᱚᱢᱚᱭ ᱩᱱᱠᱩ ᱤᱝᱨᱮᱡ ᱠᱚᱫᱚ ᱟᱵᱚ ᱥᱟᱱᱛᱟᱲ ᱪᱮᱛᱟᱱ ᱟᱹᱰᱤ ᱠᱚ ᱱᱟᱦᱟᱪᱟᱨ ᱞᱮᱫᱟ ᱚᱱᱟ ᱵᱟᱝ ᱧᱮᱞ ᱥᱟᱦᱟᱶ ᱠᱷᱟᱹᱛᱤᱨ ᱥᱤᱫᱩ ᱟᱨ ᱠᱟᱱᱩ ᱫᱚ ᱥᱟᱶᱛᱟᱞ ᱵᱤᱫᱽᱨᱳᱦᱚ ᱠᱤᱱ ᱠᱚᱨᱟᱣ ᱞᱮᱫᱟ ᱚᱱᱟᱫᱚ ᱦᱩᱭᱩᱜ ᱠᱟᱱᱟ ᱟᱴᱷᱮᱨᱚᱥᱚ ᱯᱚᱧᱪᱟᱱᱱᱚ ᱨᱮᱱᱟᱜ ᱛᱤᱨᱤᱥᱮ ᱡᱩᱱ ᱚᱱᱟᱫᱚ ᱮᱠᱷᱚᱱᱳ ᱱᱟᱜᱟᱢᱨᱮ ᱚᱞ ᱛᱚᱞ ᱢᱮᱱᱟᱜᱼᱟ ᱟᱨ ᱱᱚᱣᱟ ᱥᱟᱶᱛᱟᱞ ᱵᱤᱫᱽᱨᱳᱦᱚ ᱨᱮ ᱥᱤᱫᱩ ᱠᱟᱱᱩ ᱠᱤᱱ ᱜᱚᱡ ᱦᱚᱪᱚ ᱞᱮᱱᱟ ᱟᱨᱚ ᱚᱱᱟ ᱥᱟᱶᱛᱮ ᱟᱹᱰᱤ ᱥᱟᱱᱛᱟᱲᱟᱜ ᱢᱟᱭᱟᱢ ᱞᱤᱸᱡᱤ ᱞᱮᱱᱟ ᱟᱹᱰᱤ ᱦᱚᱲᱜᱮᱠᱚ ᱜᱚᱡ ᱦᱚᱪᱚ ᱞᱮᱱᱟ ᱟᱨ ᱚᱱᱟ ᱜᱷᱚᱴᱚᱱ ᱫᱚ ᱟᱸᱡᱚᱢ ᱠᱟᱛᱮ ᱤᱧ ᱟᱹᱰᱤ ᱦᱟᱦᱟᱲᱟ ᱜᱤᱧ ᱵᱩᱡᱷᱟᱹᱣ ᱜᱮᱭᱟ ᱟᱨ ᱱᱚᱣᱟ ᱱᱚᱣᱟ ᱜᱷᱚᱴᱚᱱ ᱫᱚ ᱤᱛᱤᱦᱟᱥ ᱨᱮ ᱱᱟᱜᱟᱢ ᱛᱟᱞᱟᱛᱮ ᱚᱞ ᱢᱮᱱᱟᱜᱼᱟ ᱱᱚᱣᱟ ᱫᱚ ᱟᱞᱮ ᱠᱚᱞᱮ ᱯᱟᱲᱦᱟᱣ ᱠᱟᱫᱟ ᱟᱨ ᱱᱚᱣᱟ ᱱᱟᱜᱟᱢ ᱫᱚ ᱡᱚᱠᱷᱚᱱ ᱚᱞ ᱢᱮᱱᱟᱜᱼᱟ ᱱᱚᱣᱟ ᱫᱚ ᱦᱟᱯᱮᱱ ᱫᱤᱱᱨᱮ ᱜᱤᱫᱽᱨᱟᱹ ᱠᱚᱦᱚᱸ ᱠᱚ ᱚᱞ ᱯᱟᱲᱦᱟᱣ ᱫᱟᱲᱮᱭᱟᱜᱼᱟ ᱟᱨ ᱱᱚᱣᱟ ᱠᱚᱜᱮ ᱦᱩᱭᱩᱜ ᱠᱟᱱᱟ ᱢᱟᱨᱟᱝ ᱱᱮᱛᱟᱣᱟᱜ ᱮᱱᱮᱢ ᱫᱚ